ᱦᱮᱸ ᱱᱚᱜᱼᱚᱭ ᱪᱟᱞᱟᱣ ᱞᱮᱱᱟᱹᱧ ᱦᱮᱰᱯᱷᱳᱱ ᱤᱧ ᱠᱤᱨᱤᱧ ᱟᱹᱜᱩ ᱠᱮᱫᱟ ᱟᱹᱰᱤ ᱫᱟᱢ ᱠᱟᱱᱟ ᱫᱟᱢ ᱢᱟ ᱟᱨ ᱧᱮᱞ ᱦᱚᱸ ᱞᱤᱧ ᱧᱮᱞ ᱠᱮᱫ ᱢᱟ ᱮᱠ ᱵᱟᱨᱮ ᱩᱱᱟᱹ ᱢᱚᱡᱽ ᱢᱟ ᱵᱟᱹᱧ ᱵᱟᱪᱷᱟᱣ ᱞᱮᱫ ᱵᱟᱪᱷᱟᱣ ᱢᱟᱧ ᱵᱟᱪᱷᱟᱣ ᱠᱮᱫ ᱟᱫᱚ ᱦᱮᱰᱯᱷᱳᱱ ᱢᱟ ᱚᱲᱟᱜ ᱨᱮ ᱦᱮᱡ ᱠᱟᱛᱮᱧ ᱧᱮᱞᱮᱫ ᱠᱟᱱᱟ ᱞᱟᱜᱟᱣ ᱠᱮᱫᱟᱹᱧ ᱞᱩᱛᱩᱨ ᱨᱮ ᱤᱫᱴᱮᱡ ᱥᱟᱰᱮ ᱠᱟᱱ ᱢᱤᱫᱴᱮᱡ ᱢᱟ ᱵᱟᱝ ᱥᱟᱰᱮ ᱠᱟᱱ ᱟᱹᱰᱤ ᱞᱚᱥ ᱤᱧ ᱟᱹᱭᱠᱟᱹᱣ ᱠᱮᱫᱟ ᱟᱨ ᱧᱮᱞ ᱢᱮ ᱱᱚᱜᱼᱚᱭ ᱱᱚᱝᱠᱟ ᱵᱟᱹᱲᱤᱡᱚᱜ ᱠᱟᱱᱟ ᱪᱮᱫ ᱞᱮᱠᱟ ᱟᱫᱚ ᱟᱵᱟᱨ ᱢᱤᱫ ᱫᱷᱟᱣ ᱤᱧ ᱤᱱᱟᱹ ᱠᱟᱛᱮᱫ ᱤᱧ ᱪᱟᱞᱟᱣᱱᱟᱹᱧ ᱵᱚᱫᱚᱞ ᱦᱚᱴᱚ ᱠᱟᱜ ᱛᱟᱭᱟ ᱚᱱᱟᱦᱚᱸ ᱟᱵᱟᱨᱤᱧ ᱟᱹᱜᱩ ᱠᱮᱫᱟ ᱚᱱᱟᱦᱚᱸ ᱛᱷᱚᱲᱟ ᱫᱤᱱᱤᱧ ᱪᱟᱞᱟᱣ ᱠᱮᱫᱟ ᱚᱱᱟ ᱦᱚᱸ ᱱᱚᱜᱼᱚᱭ ᱵᱟᱹᱲᱤᱡ ᱮᱱᱟ ᱦᱮᱰᱯᱷᱳᱱ ᱱᱚᱣᱟ ᱦᱮᱰᱯᱷᱳᱱ ᱞᱟᱹᱜᱤᱫ ᱟᱹᱰᱤ ᱡᱷᱟᱢᱮᱞᱟ ᱟᱹᱭᱠᱟᱹᱜ ᱠᱟᱱᱟ ᱟᱨ ᱱᱚᱜᱼᱚᱭ ᱢᱚᱡᱽ ᱛᱮᱦᱚᱸ ᱵᱟᱝ ᱟᱡᱚᱢᱚᱜ ᱠᱟᱱᱟ ᱢᱤᱫ ᱜᱷᱟᱹᱲᱤᱡ ᱛᱮ ᱵᱟᱹᱲᱤᱡᱚᱜ ᱠᱟᱱᱟ ᱚᱱᱟᱜᱮ ᱥᱚᱢᱚᱥᱥᱟ ᱟᱹᱰᱤ ᱵᱷᱟᱵᱽᱱᱟ ᱨᱮᱭᱟᱜ ᱠᱟᱛᱷᱟ ᱫᱟᱭᱟ ᱨᱮᱭᱟᱜ ᱟᱹᱰᱤ ᱫᱩᱠᱮᱢ ᱟᱹᱭᱠᱟᱹᱣ ᱠᱮᱭᱟ ᱢᱚᱡᱽ ᱛᱮᱢ ᱠᱤᱨᱤᱧᱟ ᱯᱚᱭᱥᱟ ᱮᱢ ᱠᱟᱛᱮᱫ ᱱᱚᱜᱼᱚᱭ ᱵᱟᱝ ᱪᱟᱞᱟᱜᱼᱟ ᱟᱹᱰᱤ ᱡᱷᱟᱢᱮᱞᱟ ᱜᱮ ᱱᱚᱜᱼᱚᱭ ᱡᱟᱦᱟᱸᱭ ᱯᱮ ᱠᱤᱨᱤᱧ ᱠᱷᱟᱱ ᱫᱚ ᱢᱚᱡᱽ ᱛᱮ ᱵᱟᱪᱷᱟᱣ ᱠᱟᱛᱮᱫ ᱟᱹᱜᱩᱭ ᱯᱮ ᱤᱧ ᱛᱚ ᱢᱚᱡᱽ ᱛᱮ ᱵᱟᱹᱧ ᱵᱟᱪᱷᱟᱣ ᱞᱮᱫᱟ ᱮᱸ ᱢᱟ ᱛᱚᱵᱮ ᱪᱮᱫ ᱮᱢ ᱢᱮᱱᱟ ᱢᱚᱡᱽ ᱛᱮ ᱠᱤᱨᱤᱧ ᱛᱟᱵᱚᱱ ᱯᱮ